ᱟᱹᱞᱤᱧᱢᱟ ᱵᱮᱭᱟᱢ ᱠᱮᱞᱟᱥ ᱠᱚᱨᱮ ᱦᱚᱸ ᱵᱟᱹᱞᱤᱧ ᱥᱮᱞᱮᱫ ᱟᱠᱟᱱᱟ ᱟᱹᱞᱤᱧᱢᱟ ᱪᱟᱹᱥᱤ ᱦᱚᱯᱚᱱ ᱠᱟᱱᱟᱞᱤᱧ ᱪᱟᱥ ᱞᱤᱧ ᱠᱟᱹᱢᱤᱭᱟ ᱪᱟᱥ ᱠᱟᱹᱢᱤ ᱨᱮᱜᱮ ᱛᱟᱞᱤᱧ ᱟᱹᱞᱤᱧᱟᱜ ᱵᱮᱭᱟᱢ ᱢᱮᱱᱟᱜᱼᱟ ᱥᱮᱛᱟᱜ ᱥᱤᱭᱳᱜ ᱞᱤᱧ ᱥᱤᱭᱳᱜ ᱥᱮᱱ ᱠᱟᱛᱮᱫ ᱥᱤᱭᱳᱜ ᱨᱮᱜᱮ ᱵᱮᱭᱟᱢ

ᱤᱧᱟᱹᱜ ᱪᱟᱥ ᱠᱟᱹᱢᱤ ᱪᱟᱵᱟᱭᱮᱱ ᱛᱟᱭᱚᱢ ᱛᱟᱭᱚᱢ ᱟᱨ ᱦᱚᱸ ᱠᱟᱲᱦᱟᱱ ᱠᱟᱹᱢᱤ ᱠᱟᱢ ᱠᱟᱡᱽ ᱨᱮᱜᱮ ᱟᱹᱫᱤᱵᱟᱹᱥᱤ ᱟᱵᱚ ᱥᱟᱱᱛᱟᱲ ᱠᱚᱢᱟ ᱡᱚᱛᱚ ᱠᱟᱹᱢᱤ ᱜᱮ ᱵᱮᱭᱟᱢ ᱠᱟᱱᱟ ᱤᱱᱠᱟᱹ ᱠᱟᱛᱮᱫ ᱜᱮ ᱦᱚᱲᱢᱚ ᱠᱚ ᱴᱷᱤᱠ ᱢᱮᱱᱟᱜᱼᱟ

ᱟᱨ ᱚᱱᱠᱟ ᱵᱮᱭᱟᱢ ᱠᱮᱞᱟᱥ ᱢᱟ ᱟᱹᱞᱤᱧᱢᱟ ᱚᱱᱟ ᱵᱟᱹᱞᱤᱧ ᱥᱮᱞᱮᱫ ᱠᱟᱱᱟ

ᱠᱷᱚᱱ ᱟᱹᱭᱩᱵ ᱫᱷᱟᱹᱵᱤᱡ ᱪᱟᱹᱥᱤᱭᱟᱜ ᱢᱟ ᱠᱟᱹᱢᱤ ᱜᱮ ᱵᱟᱭ ᱢᱩᱪᱟᱹᱫᱚᱜᱼᱟ ᱠᱟᱹᱢᱤ ᱜᱮ ᱵᱮᱭᱟᱢ ᱠᱟᱱᱟ ᱢᱮᱱᱛᱮᱫ ᱟᱹᱞᱤᱧ ᱫᱚᱞᱤᱧ ᱯᱟᱹᱛᱭᱟᱹᱜᱼᱟ ᱠᱟᱹᱢᱤ ᱠᱟᱛᱮᱫ ᱡᱚᱢ ᱜᱮ ᱢᱩᱲ ᱠᱟᱱᱟ

ᱠᱟᱹᱢᱤᱭᱟ ᱠᱮᱴᱮᱡ ᱮᱢ ᱡᱚᱢᱟ ᱤᱱᱟᱹᱠᱷᱟᱱ ᱜᱮ ᱦᱚᱲᱢᱚ ᱵᱮᱥ ᱛᱟᱦᱮᱱᱟ ᱢᱮᱱᱛᱮᱫ ᱟᱹᱞᱤᱧ ᱫᱚᱞᱤᱧ ᱴᱷᱟᱹᱣᱠᱟᱹᱣᱟᱠᱟᱫᱟ